ᱦᱮᱸ ᱚ ᱦᱚᱸ ᱟᱫᱚ ᱤᱧ ᱦᱚᱸᱧ ᱨᱩᱣᱟᱹᱜ ᱤᱧ ᱢᱚᱸᱧ ᱨᱩᱣᱟᱹᱜ ᱠᱟᱱᱫᱚ ᱯᱮᱥᱮᱱᱴ ᱤᱧ ᱢᱮᱱᱮᱫᱼᱟ ᱤᱧᱫᱚ ᱦᱩᱱᱟᱹᱝ ᱵᱚᱦᱚᱜ ᱠᱚ ᱵᱮᱥ ᱵᱟᱹᱧ ᱵᱩᱡᱷᱟᱹᱣᱟ ᱵᱚᱦᱚᱜ ᱦᱟᱹᱥᱩᱭᱤᱧᱟᱹ ᱟᱨ ᱦᱚᱲᱢᱚ ᱠᱚ ᱯᱩᱨᱟᱹ ᱞᱟᱜᱟᱜᱮᱧ ᱵᱩᱡᱷᱟᱹᱣᱟ ᱚᱱᱟ ᱤᱭᱟᱹᱛᱮᱚ ᱟᱫᱚ ᱰᱟᱠᱛᱚᱨ ᱴᱷᱮᱱ ᱦᱟᱸᱜ ᱵᱟᱹᱧ ᱧᱮᱞ ᱦᱚᱪᱚ ᱟᱠᱟᱱᱟ ᱢᱤᱫ ᱫᱷᱚᱢ ᱤᱧ ᱧᱮᱞ ᱦᱚᱪᱚᱞᱮᱱᱟ ᱚᱱᱟ ᱦᱟᱛᱮᱫᱢᱟ ᱨᱟᱱᱠᱩᱧ ᱟᱹᱜᱩᱞᱮᱫ ᱜᱮᱭᱟ ᱟᱨ ᱱᱤᱛᱚᱜᱢᱟ ᱯᱩᱭᱥᱟᱹ ᱠᱚᱛᱤᱧ ᱩᱱᱟᱹᱜ ᱵᱟᱹᱱᱩᱜ ᱟᱱᱟᱝ

ᱚᱱᱟᱠᱚᱫᱚ ᱯᱷᱨᱤᱛᱮ ᱦᱟᱸᱜ ᱯᱮ ᱮᱢᱟᱹᱧᱟ ᱦᱟᱸᱜ ᱥᱮ ᱤᱭᱟᱹ ᱦᱳᱭ ᱢᱮᱱᱟᱜᱼᱟ ᱚ ᱦᱮᱸ ᱛᱚ ᱱᱟᱦᱟᱜ ᱪᱟᱞᱟᱜ ᱟᱹᱧ ᱛᱚᱵᱮ ᱤᱧ ᱚᱲᱤᱥᱥᱟ ᱠᱷᱚᱱ ᱦᱩᱱᱟᱹᱝ ᱤᱧ ᱢᱮᱱᱮᱫᱼᱟ ᱚ ᱧᱮᱞ ᱫᱩᱧ ᱧᱮᱞ ᱟᱠᱟᱫ ᱜᱮᱭᱟ ᱦᱳᱭ ᱱᱚᱣᱟ ᱠᱚᱨᱮᱢᱟᱹᱧ ᱨᱟᱱ ᱵᱟᱲᱟ ᱟᱠᱟᱱ ᱜᱮᱭᱟ ᱟᱹᱰᱤ ᱴᱷᱮᱱ ᱟᱫᱚ ᱵᱟᱹᱧ ᱵᱮᱥ ᱟᱠᱟᱱᱟ ᱚᱱᱟ ᱞᱟᱹᱜᱤᱫᱛᱮ ᱦᱩᱱᱟᱹᱝ ᱟᱯᱮ ᱴᱷᱮᱱ ᱦᱚᱸ ᱛᱚ ᱚᱱᱟᱨᱮᱱᱟᱜ ᱯᱩᱭᱥᱟᱹ ᱫᱚ ᱦᱩᱱᱟᱹᱝ ᱤᱧᱜᱮ ᱮᱢ ᱦᱩᱭᱟᱹᱧᱟᱹ ᱥᱮ ᱟᱪᱪᱷᱟ ᱮᱱᱠᱷᱟᱱ ᱫᱚ ᱵᱷᱮᱡᱟᱭ ᱨᱮᱦᱚᱸᱯᱮ ᱴᱷᱤᱠᱜᱮᱭᱟ ᱦᱟᱸᱜ